ᱦᱮᱸ ᱱᱤᱝᱠᱟᱱᱟᱜ ᱠᱟᱛᱷᱟ ᱠᱟᱱᱟ ᱟᱵᱚ ᱦᱟᱲᱟᱢ ᱦᱚᱲ ᱟᱞᱮ ᱠᱚᱞᱮ ᱧᱮᱞ ᱟᱠᱟᱫᱟ ᱧᱮᱞ ᱛᱤᱭᱳᱜ ᱟᱠᱟᱫᱟᱞᱮ ᱟᱨ ᱵᱟᱵᱟ ᱛᱟᱠᱚ ᱴᱷᱟᱠᱩᱨ ᱵᱟᱵᱟ ᱛᱟᱠᱚ ᱠᱚ ᱞᱟᱹᱭ ᱵᱟᱲᱟᱭᱟ ᱟᱵᱚᱫᱚ ᱨᱮᱸᱜᱮᱡ ᱦᱚᱲᱵᱚᱱ ᱛᱟᱦᱮᱸ ᱞᱮᱱᱟ ᱤᱱᱥᱟᱱ ᱦᱚᱲᱵᱚᱱ ᱛᱟᱦᱮᱸ ᱞᱮᱱᱟ ᱡᱮᱢᱚᱱ ᱤᱱᱥᱟᱱ ᱵᱚᱱ ᱛᱟᱦᱮᱸ ᱞᱮᱱᱟ ᱟᱵᱚ ᱫᱤᱠᱩ ᱠᱚ ᱮᱢᱚᱱ ᱠᱟᱛᱮᱫ ᱠᱚ ᱮᱲᱮ ᱟᱠᱟᱫ ᱵᱚᱱᱟ ᱢᱤᱫ ᱵᱟᱨ ᱯᱟᱹᱭᱞᱟᱹ ᱪᱟᱣᱞᱮ ᱮᱢ ᱠᱟᱛᱮ ᱦᱩᱲᱩ ᱮᱢ ᱠᱟᱛᱮᱫ ᱟᱵᱚ ᱢᱟᱨᱟᱝ ᱢᱟᱨᱟᱝ ᱠᱷᱮᱛ ᱠᱚ ᱦᱟᱢᱮᱴ ᱟᱠᱟᱫ ᱛᱟᱵᱚᱱᱟ ᱡᱚᱢᱤ ᱡᱟᱭᱜᱟ ᱠᱚ ᱦᱟᱢᱮᱴ ᱠᱮᱫ ᱛᱟᱵᱚᱱᱟ ᱚᱱᱟᱨᱮ ᱞᱟᱹᱲᱦᱟᱹᱭ ᱦᱩᱭ ᱠᱟᱱᱟ ᱡᱮᱢᱚᱱ ᱞᱟᱹᱲᱦᱟᱹᱭ ᱦᱩᱭᱱᱟ ᱥᱤᱵᱩ ᱥᱚᱨᱮᱱ ᱢᱤᱫᱴᱮᱱ ᱡᱟᱱᱟᱢ ᱛᱟᱵᱚᱱᱟ ᱟᱵᱚᱨᱮᱱ ᱫᱤᱥᱚᱢ ᱜᱩᱨᱩ ᱥᱚᱨᱮᱱ ᱩᱱᱤ ᱢᱮᱱ ᱠᱮᱫᱟᱭ ᱟᱜᱼᱥᱟᱨ ᱟᱹᱯᱟᱲᱤᱭᱟᱹᱛᱮ ᱛᱤᱸᱜᱩᱱ ᱛᱟᱵᱚᱱ ᱯᱮ ᱟᱵᱚᱱᱟᱜ ᱡᱩᱢᱤ ᱡᱟᱭᱜᱟ ᱚᱛ ᱦᱟᱥᱟ ᱞᱩᱴᱟᱣᱟᱜ ᱦᱟᱛᱟᱣ ᱨᱩᱣᱟᱹᱲ ᱛᱟᱵᱚᱱᱟᱵᱚᱱ ᱟᱵᱚ ᱩᱱᱠᱩ ᱟᱞᱮᱫᱚ ᱱᱚᱣᱟ ᱱᱩᱭᱜᱮ ᱪᱮᱫ ᱟᱫ ᱞᱮᱭᱟ ᱟᱞᱮᱦᱚᱸ ᱚᱱᱠᱟᱜᱮ ᱟᱞᱮ ᱦᱚᱸᱞᱮ ᱥᱤᱵᱩ ᱥᱚᱨᱮᱱᱟᱜ ᱛᱟᱭᱚᱢ ᱛᱟᱭᱚᱢ ᱛᱮᱞᱮ ᱞᱟᱹᱲᱦᱟᱹᱭ ᱞᱮ ᱫᱷᱩᱨᱟᱹᱣ ᱮᱱᱟ ᱟᱜᱼᱥᱟᱨ ᱟᱛᱮ ᱟᱨ ᱫᱤᱠᱩ ᱱᱚᱝᱠᱟ ᱠᱚ ᱦᱟᱛᱟᱣ ᱞᱮᱫ ᱛᱟᱵᱚᱱᱟ ᱢᱟᱨᱟᱝ ᱢᱟᱨᱟᱝ ᱠᱷᱮᱛ ᱠᱚᱦᱚᱸ ᱢᱟᱨᱟᱝ ᱢᱟᱨᱟᱝ ᱡᱚᱢᱤ ᱠᱚᱦᱚᱸ ᱵᱤᱞᱰᱟᱨ ᱦᱚᱸᱠᱚ ᱦᱟᱛᱟᱣ ᱞᱮᱫᱟ ᱞᱩᱴ ᱞᱮᱫᱟ ᱠᱚ ᱚᱱᱟᱠᱚ ᱟᱞᱮᱞᱮ ᱦᱟᱛᱟᱣ ᱨᱩᱣᱟᱹᱲ ᱟᱠᱟᱫᱟ ᱩᱱᱠᱩᱣᱟᱜ ᱫᱤᱥᱟᱹ ᱧᱮᱞᱛᱮ ᱟᱨ ᱠᱷᱮᱢᱚᱛᱟ ᱧᱮᱞᱛᱮ ᱡᱮᱢᱚᱱ ᱱᱩᱠᱩ ᱵᱟᱝᱜᱟᱞᱤ ᱨᱟᱫᱷᱟᱱᱜᱟᱨ ᱨᱮ ᱢᱮᱱᱟᱜ ᱠᱚᱣᱟ ᱟᱞᱮᱭᱟᱜ ᱥᱩᱨ ᱨᱮᱜᱮ ᱱᱩᱠᱩ ᱨᱟᱫᱷᱟᱱᱜᱟᱨ ᱱᱩᱠᱩ ᱫᱤᱠᱩ ᱡᱟᱹᱛ ᱵᱟᱹᱭᱤᱥ ᱵᱟᱝᱜᱟᱞᱤ ᱱᱩᱠᱩ ᱛᱤᱱᱟᱹᱜ ᱜᱟᱱ ᱯᱚᱭᱥᱟ ᱠᱚ ᱮᱢᱟᱜ ᱞᱮᱭᱟ ᱜᱟᱰᱟ ᱟᱲᱮᱨᱮ ᱟᱨᱠᱚ ᱦᱟᱛᱟᱣ ᱠᱮᱫ ᱛᱟᱞᱮᱭᱟ ᱛᱟᱭᱚᱢ ᱛᱮᱫᱚ ᱟᱠᱚᱣᱟᱜ ᱫᱚᱠᱷᱚᱞ ᱠᱚᱯᱡᱟ ᱨᱮᱠᱚ ᱟᱹᱜᱩ ᱠᱮᱫᱟ ᱠᱟᱜᱚᱡᱽ ᱠᱚᱞᱚᱢ ᱨᱮ ᱩᱱᱠᱩ ᱫᱚ ᱞᱟᱦᱟᱨᱮ ᱟᱵᱚᱫᱚ ᱵᱚᱠᱟ ᱦᱚᱲ ᱵᱟᱵᱚᱱ ᱵᱩᱡᱽ ᱫᱟᱲᱮᱭᱟᱜ ᱩᱱᱟᱹᱜ ᱩᱱᱠᱩ ᱫᱚ ᱠᱟᱜᱚᱡᱽ ᱯᱚᱛᱨᱚ ᱡᱩᱛ ᱢᱩᱴ ᱨᱮᱭᱟᱜ ᱠᱚ ᱵᱮᱱᱟᱣ ᱠᱮᱫᱟ ᱟᱨ ᱥᱤᱭᱚᱜ ᱠᱚ ᱫᱷᱚᱨᱟᱹᱣᱮᱱᱟ ᱟᱞᱮᱞᱮ ᱵᱟᱲᱟᱭ ᱧᱟᱢ ᱠᱮᱫᱟ ᱥᱤᱵᱩ ᱥᱚᱨᱮᱱ ᱡᱚᱠᱷᱚᱱᱮ ᱢᱮᱱ ᱠᱮᱫᱟ ᱟᱱᱫᱳᱞᱚᱱ ᱠᱮᱫᱟᱭ ᱢᱮᱱ ᱠᱮᱫᱟ ᱮᱠᱫᱚᱢ ᱟᱵᱚᱣᱟᱜ ᱟᱹᱫᱤᱵᱟᱹᱥᱤ ᱡᱟᱹᱛᱤ ᱥᱟᱱᱛᱟᱲ ᱨᱮᱭᱟᱜ ᱟᱹᱠᱷᱨᱤᱧ ᱵᱟᱝ ᱦᱩᱭ ᱟᱠᱟᱱᱟ ᱟᱨ ᱪᱤᱠᱟᱹ ᱛᱮᱯᱮ ᱟᱹᱠᱷᱨᱤᱧ ᱠᱮᱫᱟ ᱱᱩᱠᱩ ᱫᱚᱠᱚ ᱮᱲᱮᱭ ᱟᱠᱟᱫ ᱵᱚᱱᱟ ᱫᱮᱱ ᱱᱩᱠᱩ ᱫᱚ ᱨᱮᱡ ᱠᱚᱯᱮ ᱩᱱᱨᱮ ᱟᱞᱮᱦᱚᱸ ᱨᱮᱡ ᱟᱠᱟᱫ ᱠᱚᱣᱟᱞᱮ ᱟᱨ ᱱᱚᱝᱠᱟᱞᱮ ᱧᱮᱞ ᱟᱠᱟᱫᱟ ᱟᱞᱮ ᱱᱩᱠᱩ ᱦᱟᱲᱟᱢ ᱡᱤᱣᱤ ᱨᱮ ᱟᱨ ᱟᱞᱮ ᱦᱚᱸᱞᱮ ᱠᱟᱹᱢᱤᱭ ᱠᱟᱫᱟ ᱵᱤᱞᱰᱟᱨ ᱱᱚᱜᱼᱚᱭ ᱟᱞᱮ ᱠᱚᱣᱟᱜ ᱠᱷᱮᱛ ᱡᱩᱢᱤ ᱡᱟᱭᱜᱟ ᱠᱚ ᱦᱟᱛᱟᱣ ᱞᱮᱫᱟ ᱚᱱᱟᱞᱮ ᱴᱷᱚᱠᱟᱣ ᱞᱟᱜᱟ ᱟᱠᱟᱫ ᱠᱚᱣᱟ ᱟᱨ ᱡᱮᱢᱚᱱ ᱟᱞᱮ ᱞᱮᱠᱟᱞᱮ ᱟᱞᱮᱞᱮ ᱞᱟᱹᱲᱦᱟᱹᱜ ᱠᱟᱱᱟ ᱡᱮᱢᱚᱱ ᱟᱞᱮᱭᱟᱜ ᱟᱯᱮᱦᱚᱸ ᱟᱞᱚᱯᱮ ᱯᱩᱪᱩᱡ ᱦᱚᱪᱚᱭ ᱛᱟᱵᱚᱱᱟ ᱟᱨ ᱡᱟᱦᱟᱱᱟᱜ ᱟᱹᱠᱷᱨᱤᱧ ᱟᱠᱟᱫᱟᱯᱮ ᱮᱢᱟᱱ ᱟᱠᱟᱫᱟᱯᱮ ᱫᱤᱠᱩ ᱴᱷᱮᱱ ᱚᱱᱟ ᱞᱩᱴ ᱠᱟᱛᱮ ᱦᱟᱛᱟᱣ ᱯᱮ ᱟᱨ ᱦᱟᱛᱟᱣ ᱠᱟᱛᱮ ᱛᱟᱦᱮᱱ ᱯᱮ ᱟᱨ ᱵᱟᱠᱷᱟᱱ ᱞᱟᱹᱲᱦᱟᱹᱭ ᱨᱮ ᱛᱮᱭᱟᱨ ᱯᱮ ᱛᱮᱭᱟᱨᱚᱜ ᱯᱮ ᱟᱨ ᱵᱚᱛᱚᱨ ᱟᱞᱚᱯᱮ ᱵᱚᱛᱚᱨᱚᱜᱼᱟ ᱡᱤᱣᱤ ᱟᱞᱚᱯᱮ ᱵᱚᱛᱚᱨᱚᱜᱼᱟ ᱴᱟᱠᱟ ᱯᱚᱭᱥᱟᱹ ᱦᱚᱸ ᱮᱠᱫᱚᱢ ᱟᱯᱮ ᱫᱚ ᱠᱮᱥ ᱢᱚᱠᱚᱨ ᱫᱚᱢᱟ ᱦᱚᱸ ᱧᱮᱞ ᱯᱮ ᱟᱨ ᱫᱟᱲᱮ ᱦᱚᱸ ᱩᱫᱩᱜᱼᱯᱮ ᱱᱚᱣᱟᱛᱮ ᱟᱯᱮᱯᱮ ᱞᱟᱵᱷ ᱯᱮ ᱩᱴᱷᱟᱹᱣᱟ ᱵᱟᱠᱷᱟᱡ ᱫᱚ ᱮᱲᱮ ᱦᱚᱪᱚᱜ ᱟᱯᱮ ᱟᱞᱮᱞᱮ ᱵᱟᱵᱟ ᱛᱟᱠᱚ ᱠᱚ ᱮᱲᱮ ᱞᱮᱱᱟ ᱦᱚᱪᱚᱱᱟ ᱟᱞᱮᱫᱚ ᱵᱟᱞᱮ ᱮᱲᱮ ᱦᱚᱪᱚᱞᱮᱱᱟ ᱞᱩᱴᱟᱹᱣ ᱦᱟᱛᱟᱣ ᱟᱠᱟᱫ ᱠᱚᱣᱟ ᱟᱨ ᱟᱯᱮᱦᱚᱸ ᱡᱟᱦᱟᱸ ᱠᱚᱨᱮ ᱚᱱᱠᱟ ᱦᱮᱱᱟᱜ ᱛᱟᱯᱮᱭᱟ ᱢᱮᱱᱠᱷᱟᱱ ᱞᱩᱴᱟᱹᱣ ᱦᱟᱛᱟᱣ ᱛᱟᱵᱚᱱ ᱯᱮ